ᱱᱮᱛᱟᱨᱟᱜ ᱱᱟᱦᱟᱜ ᱡᱩᱜᱨᱮ ᱡᱚᱛᱚ ᱜᱚ ᱵᱟᱵᱟ ᱜᱮᱵᱚᱱ ᱠᱷᱚᱡᱚᱜᱼᱟ ᱤᱧ ᱨᱮᱱ ᱜᱤᱫᱽᱨᱟᱹ ᱚᱞᱚᱜ ᱯᱟᱲᱦᱟᱜ ᱞᱤᱧ ᱪᱮᱫ ᱦᱚᱪᱚᱭᱮᱭᱟ ᱠᱤᱱᱛᱩ ᱮᱸᱴᱠᱮᱴᱚᱲᱮ ᱫᱚ ᱦᱩᱭᱩᱜ ᱠᱟᱱᱟ ᱯᱨᱟᱭᱵᱷᱮᱴ ᱤᱥᱠᱩᱞᱨᱮ ᱤᱥᱠᱩᱞ ᱯᱷᱤ ᱠᱚ ᱟᱭᱢᱟ ᱟᱭᱢᱟ ᱠᱚ ᱦᱟᱛᱟᱣᱟ ᱚᱱᱟ ᱡᱟᱭᱜᱟ ᱨᱮ ᱨᱮᱸᱜᱮᱪ ᱚᱲᱟᱜ ᱨᱮᱱ ᱜᱤᱫᱽᱨᱟᱹ ᱫᱚ ᱯᱨᱟᱭᱵᱷᱮᱴ ᱤᱥᱠᱩᱞᱨᱮ ᱵᱟᱠᱚ ᱠᱳᱞ ᱫᱟᱲᱮ ᱟᱠᱚ ᱠᱟᱱᱟ ᱟᱨ ᱨᱳᱡᱜᱟᱨ ᱨᱮᱱᱟᱜ ᱫᱚ ᱪᱮᱫ ᱠᱟᱛᱮᱜ ᱡᱚᱛᱚ ᱦᱚᱲᱜᱮ ᱠᱟᱹᱢᱤ ᱨᱮᱱᱟᱜ ᱵᱚᱱ ᱪᱮᱥᱴᱟᱭᱟ ᱠᱤᱱᱛᱩ ᱛᱮᱦᱤᱧ ᱜᱟᱯᱟ ᱟᱜ ᱡᱩᱜᱽᱨᱮ ᱚᱞᱚᱜ ᱯᱟᱲᱦᱟᱜ ᱦᱚᱲᱵᱚᱱ ᱰᱷᱮᱨ ᱮᱱᱟ ᱟᱨ ᱥᱚᱨᱠᱟᱨᱟᱜ ᱠᱟᱹᱢᱤ ᱨᱮᱱᱟᱜ ᱯᱚᱨᱤᱥᱮᱵᱟ ᱠᱚᱢ ᱜᱮᱭᱟ ᱚᱱᱟ ᱡᱟᱭᱜᱟ ᱨᱮᱫᱚ ᱠᱚᱢᱯᱤᱴᱤᱥᱮᱱ ᱦᱩᱭᱩᱜ ᱠᱟᱱᱟ ᱚᱱᱟ ᱠᱷᱟᱹᱛᱤᱨᱛᱮ ᱚᱞᱚᱜ ᱯᱟᱲᱦᱟᱜ ᱪᱮᱫ ᱠᱟᱛᱮᱜ ᱱᱮᱛᱟᱨ ᱫᱚ ᱠᱟᱹᱢᱤ ᱫᱚ ᱵᱟᱵᱚᱱ ᱢᱮᱱᱫᱟ ᱟᱵᱚ ᱚᱞᱚᱜ ᱯᱟᱲᱦᱟᱜ ᱪᱮᱫ ᱠᱟᱛᱮᱜ ᱡᱚᱛᱚ ᱦᱚᱲᱜᱮ ᱨᱳᱡᱜᱟᱨ ᱨᱮᱱᱟᱜ ᱵᱷᱟᱵᱽᱱᱟ ᱦᱩᱭᱩᱜ ᱛᱟᱵᱳᱱᱟ ᱱᱚᱣᱟ ᱜᱮ ᱚᱞᱚᱜ ᱯᱟᱲᱦᱟᱜ ᱪᱮᱫ ᱨᱮᱱᱟᱜ ᱫᱚ ᱮᱸᱴᱠᱮᱴᱚᱲᱮᱜ ᱠᱟᱱᱟ